ᱟᱵᱚ ᱯᱩᱞᱤᱥ ᱠᱚ ᱥᱟᱶ ᱱᱟᱯᱟᱭ ᱨᱮ ᱛᱟᱦᱮᱱ ᱞᱟᱹᱠᱛᱤᱭᱟ ᱩᱱᱠᱩᱭᱟᱜ ᱡᱟᱦᱟᱸ ᱠᱟᱹᱢᱤᱦᱚᱨᱟ ᱨᱮ ᱡᱟᱸᱜᱮ ᱫᱟᱨᱟᱢ ᱵᱟᱵᱚ ᱛᱟᱦᱮᱱᱟ ᱟᱨ ᱱᱩᱠᱩ ᱥᱟᱶ ᱟᱵᱚ ᱱᱟᱯᱟᱭ ᱛᱮᱵᱚᱱ ᱛᱟᱦᱮᱸ ᱞᱮᱱᱠᱷᱟᱱ ᱟᱵᱚ ᱟᱛᱳ ᱴᱷᱟᱶ ᱠᱚᱨᱮ ᱴᱚᱴᱷᱟ ᱠᱚᱨᱮ ᱟᱹᱰᱤ ᱜᱟᱱ ᱟᱭᱢᱟ ᱞᱮᱠᱟᱱ ᱡᱤᱱᱤᱥ ᱠᱚ ᱨᱚᱠᱠᱷᱟ ᱫᱟᱲᱮᱭᱟᱜᱼᱟ ᱠᱩᱢᱲᱩ ᱵᱩᱨᱩ ᱡᱟᱦᱟᱸ ᱜᱮ ᱢᱮᱱᱟᱜ ᱟᱠᱟᱜᱼᱟ ᱱᱚᱣᱟ ᱠᱚ ᱡᱤᱱᱤᱥ ᱨᱮ ᱟᱵᱚ ᱩᱱᱠᱩ ᱥᱟᱛ ᱵᱚᱱ ᱮᱢᱟ ᱠᱚᱣᱟ ᱢᱤᱛ ᱛᱮᱵᱚᱱ ᱛᱟᱦᱮᱱᱟ ᱟᱨᱦᱚᱸ ᱟᱹᱰᱤ ᱜᱟᱱ ᱟᱭᱢᱟ ᱞᱮᱠᱟᱱ ᱠᱟᱹᱢᱤ ᱛᱟᱠᱚ ᱢᱮᱱᱟᱜᱼᱟ ᱟᱨ ᱟᱵᱚᱣᱟᱜ ᱥᱟᱶᱛᱟ ᱨᱤᱱ ᱡᱟᱦᱟᱸ ᱴᱚᱴᱷᱟᱨᱮᱱ ᱦᱚᱲ ᱠᱚ ᱢᱮᱱᱟᱜ ᱟᱠᱟᱫ ᱵᱚᱱᱟ ᱩᱱᱠᱩ ᱱᱩᱠᱩ ᱜᱚᱯᱚᱲ ᱵᱚᱱ ᱮᱢᱟ ᱠᱚᱣᱟ ᱡᱟᱦᱟᱸ ᱞᱮᱠᱟ ᱡᱟᱦᱟᱱᱟᱜ ᱠᱚ ᱢᱟᱰᱮᱨ ᱠᱚ ᱦᱩᱭᱩᱜᱼᱟ ᱮᱱᱠᱷᱟᱱ ᱩᱱᱠᱩ ᱵᱚᱱ ᱞᱟᱹᱭ ᱟᱠᱚᱣᱟ ᱚᱱᱟᱛᱮ ᱵᱮᱥᱚᱜᱼᱟ ᱟᱨ ᱩᱱᱠᱩ ᱱᱚᱣᱟ ᱨᱮᱱᱟᱜ ᱠᱟᱹᱢᱤ ᱦᱚᱨᱟ ᱠᱚ ᱫᱤᱥᱟᱹ ᱠᱟᱛᱮᱫ ᱩᱱᱠᱩ ᱫᱷᱟᱹᱨᱤᱡ ᱠᱚ ᱥᱮᱴᱮᱨᱚᱜ ᱛᱮ ᱟᱵᱚ ᱠᱚ ᱥᱟᱶ ᱱᱟᱯᱟᱭ ᱨᱮᱵᱚᱱ ᱛᱟᱦᱮᱱᱟ